ᱵᱟᱨᱚᱛ ᱨᱮᱭᱟᱜ ᱡᱚᱛᱚ ᱠᱷᱚᱱ ᱞᱟᱹᱠᱛᱤᱭᱟᱱ ᱯᱚᱨᱚᱵᱽ ᱫᱚ ᱵᱟᱦᱟ ᱟᱨ ᱥᱚᱦᱚᱨᱟᱭ ᱠᱟᱱᱟ ᱵᱟᱦᱟ ᱫᱚ ᱵᱟᱦᱟ ᱵᱚᱸᱜᱟ ᱢᱩᱞᱩᱜ ᱢᱚᱬᱮ ᱢᱟᱦᱟ ᱠᱷᱚᱱᱟᱜ ᱠᱚ ᱢᱟᱱᱟᱣᱟ ᱟᱨ ᱚᱱᱟᱫᱚ ᱯᱩᱱ ᱢᱚᱬᱮ ᱫᱤᱱ ᱠᱚ ᱢᱟᱱᱟᱣᱟ ᱟᱫᱚ ᱵᱟᱦᱟ ᱨᱮᱫᱚ ᱤᱱᱟᱹᱜ ᱫᱤᱱ ᱜᱮ ᱪᱷᱩᱴᱤ ᱛᱟᱦᱮᱱᱟ ᱟᱨ ᱥᱚᱦᱚᱨᱟᱭ ᱫᱚ ᱥᱚᱦᱚᱨᱟᱭ ᱢᱩᱞᱩᱜ ᱠᱷᱚᱱᱟᱜ ᱠᱚ ᱢᱟᱱᱟᱣᱟ ᱟᱫᱚ ᱥᱚᱦᱚᱨᱟᱭ ᱢᱩᱞᱩᱜ ᱠᱷᱚᱱᱟᱜ ᱢᱚᱬᱮ ᱢᱟᱦᱟ ᱫᱚ ᱪᱷᱩᱴᱤ ᱨᱮᱭᱟᱜ ᱫᱤᱱ ᱠᱟᱱᱟ ᱵᱟᱦᱟ ᱟᱨ ᱥᱚᱦᱚᱨᱟᱭ ᱫᱚ ᱟᱹᱰᱤ ᱜᱮ ᱨᱟᱹᱥᱠᱟᱹ ᱡᱟᱞᱟ ᱵᱚ ᱢᱟᱱᱟᱣᱟ ᱟᱨ ᱚᱱᱟ ᱫᱤᱱ ᱨᱮᱫᱚ ᱟᱥᱲᱟ ᱠᱚ ᱪᱷᱩᱴᱤ ᱛᱟᱦᱮᱱᱟ